ᱦᱮᱞᱳ ᱡᱚᱦᱟᱨ ᱡᱚᱦᱟᱨ ᱟᱹᱞᱤᱧ ᱜᱮ ᱱᱚᱣᱟ ᱜᱳᱵᱤᱱ ᱵᱟᱡᱟᱨ ᱠᱷᱚᱱᱞᱤᱧ ᱢᱮᱱᱮᱫᱼᱟ ᱦᱳᱭ ᱵᱟᱹᱵᱩᱱ ᱢᱟᱨᱰᱤ ᱞᱤᱧ ᱢᱮᱱᱮᱫᱼᱟ ᱟᱫᱚ ᱟᱹᱞᱤᱧ ᱢᱤᱫᱴᱤᱡ ᱜᱟᱹᱰᱤ ᱫᱚᱨᱠᱟᱨᱚᱜ ᱠᱟᱱᱟ ᱚᱱᱟ ᱫᱚᱞᱤᱧ ᱩᱭᱦᱟᱹᱨᱮᱫᱼᱟ ᱚᱴᱳ ᱨᱤᱠᱥᱟᱹ ᱦᱩᱱᱟᱹᱝ ᱟᱨ ᱢᱚᱬᱮ ᱦᱚᱲ ᱜᱟᱱᱞᱮ ᱪᱟᱞᱟᱜᱼᱟ ᱟᱞᱮ ᱜᱳᱢᱤᱫ ᱠᱷᱚᱱᱜᱮ ᱟᱨ ᱜᱳᱢᱤᱫ ᱠᱷᱚᱱᱞᱮ ᱪᱟᱞᱟᱜᱼᱟ ᱟᱫᱚ ᱴᱟᱴᱟ ᱱᱚᱜᱚᱨ ᱞᱮ ᱪᱟᱞᱟᱜᱼᱟ ᱚᱸᱰᱮ ᱢᱤᱫᱴᱟᱱ ᱯᱨᱳᱜᱨᱟᱢ ᱢᱮᱱᱟᱜᱼᱟ ᱟᱨ ᱯᱨᱳᱜᱨᱟᱢ ᱨᱮ ᱮᱴᱮᱢ ᱞᱮᱠᱷᱟᱱ ᱦᱳᱭ ᱢᱟᱱᱮ ᱛᱮᱦᱤᱧ ᱫᱚ ᱱᱟᱦᱟᱸᱜ ᱜᱳᱴᱟ ᱫᱤᱱᱜᱮ ᱛᱟᱦᱮᱱᱟ ᱟᱨ ᱟᱭᱩᱵ ᱩᱛᱟᱹᱨ ᱜᱮᱞᱮ ᱦᱤᱡᱩᱜᱼᱟ ᱟᱫᱚ ᱚᱱᱟ ᱞᱟᱹᱜᱤᱫ ᱛᱮᱜᱮ ᱟᱹᱵᱤᱱ ᱮᱡᱮᱱᱥᱤ ᱜᱳᱢᱠᱮ ᱞᱤᱧ ᱯᱷᱳᱱ ᱟᱹᱵᱤᱱ ᱠᱟᱱᱟ ᱡᱮᱢᱚᱱ ᱟᱹᱞᱤᱧᱟᱜ ᱢᱤᱫᱴᱤᱱ ᱜᱟᱹᱰᱤ ᱟᱹᱵᱤᱱ ᱱᱚᱰᱮ ᱦᱳᱭ ᱜᱟᱹᱰᱤ ᱫᱮᱡᱚᱜ ᱴᱷᱟᱶ ᱫᱚ ᱜᱳᱢᱤᱫ ᱵᱷᱮᱡᱟᱭ ᱵᱤᱱ ᱟᱨ ᱟᱞᱮ ᱦᱚᱸ ᱥᱟᱡᱟᱣ ᱥᱟᱯᱲᱟᱣ ᱠᱟᱛᱮᱫ ᱚᱸᱰᱮ ᱞᱮ ᱚᱰᱳᱠᱚᱜᱼᱟ ᱟᱨ ᱚᱸᱰᱮ ᱠᱷᱚᱱ ᱫᱮᱡ ᱠᱟᱛᱮᱫ ᱡᱮᱢᱚᱱ ᱟᱞᱮ ᱞᱮ ᱪᱟᱞᱟᱣ ᱫᱟᱲᱮᱭᱟᱜ ᱢᱟ ᱟᱨ ᱞᱚᱜᱚᱱ ᱛᱮᱞᱮ ᱥᱮᱴᱮᱨ ᱜᱚᱫᱚᱜᱼᱟ ᱚᱱᱟ ᱞᱟᱹᱜᱤᱫ ᱛᱮᱜᱮ ᱦᱟᱸᱜ ᱟᱹᱞᱤᱧ ᱞᱤᱧ ᱯᱷᱳᱱ ᱟᱹᱵᱤᱱ ᱠᱟᱱᱟ ᱡᱮᱢᱚᱱ ᱚᱱᱟ ᱯᱨᱳᱜᱨᱟᱢ ᱥᱮᱴᱮᱨ ᱠᱟᱛᱮᱫ ᱯᱨᱳᱜᱨᱟᱢ ᱞᱮ ᱧᱮᱞ ᱫᱟᱲᱮᱭᱟᱜ ᱢᱟ ᱵᱟᱲᱟᱭ ᱫᱟᱲᱮᱭᱟᱜ ᱢᱟ ᱟᱨ ᱟᱭᱩᱵ ᱛᱮᱫᱚ ᱞᱮ ᱦᱮᱡ ᱨᱩᱣᱟᱹᱲᱚᱜᱼᱟ